ᱤᱧ ᱴᱷᱮᱱ ᱤᱧ ᱴᱷᱮᱱ ᱨᱤᱡᱷᱟᱹᱣᱟᱱ ᱟᱨ ᱢᱟᱱᱮ ᱦᱩᱭᱩᱜ ᱠᱟᱱᱟ ᱟᱨ ᱡᱟᱦᱟᱸ ᱫᱩᱨᱜᱟᱯᱩᱨ ᱱᱚᱣᱟ ᱪᱤᱛᱨᱟᱞᱚᱭ ᱢᱟᱴᱷᱨᱮ ᱡᱟᱦᱟᱸ ᱢᱟᱜ ᱢᱚᱬᱮ ᱦᱩᱭᱩᱜ ᱜᱮᱭᱟ ᱟᱨ ᱚᱱᱟ ᱤᱧ ᱫᱚ ᱟᱫᱚ ᱢᱚᱱᱨᱮ ᱫᱚᱢᱮ ᱞᱟᱜᱟᱣ ᱠᱟᱹᱫᱤᱧᱟ ᱛᱳ ᱤᱧ ᱫᱩᱧ ᱞᱟᱹᱭᱟ ᱚᱱᱟ ᱡᱟᱛᱮ ᱵᱚᱪᱷᱚᱨ ᱵᱚᱪᱷᱚᱨ ᱦᱩᱭᱩᱜ ᱢᱟ ᱟᱨ ᱵᱷᱟᱹᱜᱤ ᱜᱮ ᱦᱩᱭᱩᱜ ᱢᱟ ᱵᱷᱟᱹᱜᱤᱛᱮ ᱯᱟᱨᱚᱢᱚᱜ ᱢᱟ ᱟᱨ ᱠᱮᱱᱚᱱᱟ ᱚᱸᱰᱮ ᱫᱚ ᱢᱟᱱᱮ ᱡᱷᱚᱛᱚ ᱦᱚᱲᱠᱚ ᱧᱟᱢ ᱠᱚᱣᱟ ᱤᱧᱨᱮᱱ ᱡᱟᱦᱟᱸᱭ ᱜᱟᱛᱮ ᱠᱚ ᱠᱟᱱᱟ ᱠᱚ ᱜᱟᱛᱮ ᱠᱚ ᱠᱟᱹᱴᱤᱡ ᱵᱮᱞᱟ ᱨᱮᱱ ᱩᱱᱠᱩ ᱠᱩᱧ ᱧᱟᱢ ᱠᱚᱣᱟ ᱟᱨ ᱟᱹᱰᱤᱫᱤᱱ ᱯᱚᱨ ᱧᱟᱯᱟᱢ ᱦᱩᱭᱩᱜ ᱜᱮᱭᱟ ᱥᱮ ᱚᱸᱰᱮᱱᱟᱜ ᱵᱚᱸᱜᱟ ᱡᱟᱦᱟᱸ ᱦᱩᱭᱩᱜ ᱜᱮᱭᱟ ᱚᱱᱟ ᱵᱚᱸᱜᱟ ᱟᱹᱰᱤᱜᱮ ᱢᱚᱱᱮᱨᱮ ᱞᱟᱜᱟᱣ ᱠᱟᱫᱤᱧᱟ ᱛᱳ ᱚᱱᱟ ᱠᱷᱟᱹᱛᱤᱨ ᱛᱮ ᱢᱮᱱᱫᱟ ᱚᱱᱟ ᱫᱚ ᱦᱩᱭᱩᱜ ᱢᱟ ᱟᱨ ᱟᱹᱰᱤ ᱱᱟᱯᱟᱭ ᱛᱮᱜᱮ ᱦᱩᱭᱩᱜ ᱢᱟ ᱟᱨ ᱡᱚᱛᱚ ᱦᱚᱲᱞᱮ ᱟᱞᱮ ᱡᱟᱛᱮᱞᱮ ᱥᱮᱱ ᱥᱮᱴᱮᱨ ᱫᱟᱲᱮᱭᱟᱜ ᱢᱟ ᱚᱸᱰᱮ ᱟᱞᱮ ᱚᱱᱟᱜᱮ ᱤᱧᱟᱹᱜ ᱢᱚᱱᱮᱨᱮ ᱟᱹᱰᱤ ᱡᱳᱨ ᱨᱤᱡᱷᱟᱹᱣ ᱠᱟᱱᱟ